ᱫᱟᱨᱮ ᱯᱟᱞᱦᱟ ᱫᱚ ᱤᱧ ᱡᱚᱠᱷᱚᱱ ᱵᱟᱭᱨᱮᱧ ᱪᱟᱞᱟᱜᱼᱟ ᱯᱮᱲᱟ ᱚᱲᱟᱜ ᱠᱚ ᱥᱮ ᱮᱴᱟᱜ ᱫᱚᱨᱠᱟᱨ ᱛᱮ ᱟᱭᱢᱟ ᱫᱤᱱ ᱛᱚᱠᱷᱚᱱ ᱫᱚ ᱚᱱᱟ ᱫᱟᱭᱤᱛᱛᱚ ᱫᱚ ᱫᱟᱨᱮ ᱯᱟᱞᱦᱟ ᱧᱮᱞ ᱨᱮᱱᱟᱜ ᱮᱸᱻ ᱫᱟᱭᱤᱛᱛᱚ ᱫᱚ ᱟᱞᱮ ᱚᱲᱟᱜ ᱨᱮ ᱢᱚᱬᱮ ᱦᱚ ᱠᱚ ᱢᱚᱬᱮ ᱦᱮᱸ ᱤᱧ ᱫᱟᱫᱟ ᱦᱮᱱᱟᱭᱟ ᱟᱞᱮ ᱵᱷᱟᱹᱭ ᱤᱧ ᱜᱚᱜᱚ ᱤᱧ ᱵᱟᱵᱟ ᱢᱚᱬᱮ ᱦᱚᱲ ᱟᱨ ᱯᱩᱱ ᱦᱚᱲ ᱠᱚ ᱛᱟᱦᱮᱸᱱᱟ ᱩᱱᱠᱩ ᱜᱮᱧ ᱢᱮᱱ ᱦᱚᱴᱚ ᱟᱠᱚᱣᱟ ᱧᱮᱞ ᱞᱟᱜᱤᱫ ᱟᱨ ᱧᱮᱞ ᱫᱚ ᱫᱟᱨᱮ ᱯᱟᱞᱦᱟ ᱧᱮᱞ ᱫᱚ ᱢᱤᱫᱴᱮᱱ ᱧᱮᱞ ᱡᱚᱝ ᱫᱚ ᱚᱱᱟ ᱤᱭᱟᱹᱜᱮ ᱢᱮᱨᱚᱢ ᱠᱚ ᱡᱮᱱᱚ ᱵᱟᱠᱚ ᱡᱚᱢ ᱥᱚᱢᱚᱭ ᱢᱚᱛᱚ ᱫᱟᱜ ᱫᱩᱞ ᱚᱱᱟ ᱜᱮ ᱠᱟᱢᱤ ᱫᱚ ᱟᱨ ᱮᱴᱮᱫ ᱵᱟᱠᱷᱨᱟ ᱛᱮ ᱮᱴᱮᱫ ᱦᱚᱸ ᱢᱚᱸᱡᱽ ᱛᱮ ᱡᱩᱫᱤ ᱵᱟᱝ ᱛᱟᱦᱮᱸᱱ ᱠᱷᱟᱱ ᱥᱮ ᱮᱴᱮᱫ ᱢᱚᱸᱡᱽ ᱛᱮ ᱵᱟᱱᱩᱜᱼᱟ ᱚᱱᱟ ᱦᱚᱸ ᱮᱴᱮᱫ ᱦᱩᱭᱩᱜᱼᱟ ᱱᱮᱹᱴ ᱛᱮ ᱱᱮᱹᱴ ᱠᱚ ᱚᱲᱮᱡ ᱠᱚᱜ ᱠᱷᱟᱱ ᱱᱮᱹᱴ ᱠᱚ ᱥᱮᱞᱟᱭ ᱢᱮᱱ ᱦᱚᱴᱚ ᱟᱠᱚᱣᱟ ᱚᱱᱟ ᱠᱚ ᱥᱮᱞᱟᱭᱟ ᱟᱨ ᱠᱟᱹᱢᱤ ᱫᱚ ᱯᱩᱣᱟᱠᱚ ᱫᱟᱨᱮ ᱫᱚ ᱟᱭᱢᱟ ᱫᱤᱱ ᱨᱮᱧ ᱨᱚᱦᱚᱭ ᱟᱠᱟᱫᱟ ᱞᱟᱴᱩᱭ ᱱᱟ ᱯᱩ ᱞᱮᱠᱟ ᱵᱮᱸᱜᱟᱲ ᱫᱟᱨᱮᱧ ᱨᱚᱦᱚᱭ ᱟᱠᱟᱫᱟ ᱴᱚᱢᱮᱴᱳ ᱫᱟᱨᱮᱧ ᱨᱚᱦᱚᱭ ᱟᱠᱟᱫᱟ ᱢᱩᱞᱟᱹ ᱟᱲᱟᱜ ᱮᱨ ᱟᱠᱟᱫᱟ ᱟᱲᱟᱜ ᱫᱚ ᱚᱱᱟ ᱠᱤ ᱯᱟᱸᱪ ᱢᱤᱥᱟᱞᱤ ᱥᱚᱵᱽᱡᱤᱧ ᱨᱚᱦᱚᱭ ᱟᱠᱟᱫᱟ ᱟᱨ ᱞᱟᱴᱩᱣ ᱟᱠᱟᱫᱟ ᱡᱚᱠᱷᱚᱱ ᱵᱟᱹᱧ ᱛᱟᱦᱮᱸᱱᱟ ᱛᱚᱠᱷᱚᱱ ᱩᱱᱠᱩ ᱜᱮ ᱧᱮᱞ ᱩᱱᱠᱩ ᱜᱮᱠᱚ ᱠᱟᱹᱢᱤᱭ ᱫᱟ ᱮᱠᱷᱚᱱ ᱫᱚ ᱟᱨ ᱟᱞᱮ ᱨᱟᱪᱟ ᱨᱮᱫᱚ ᱩᱞ ᱫᱟᱨᱮ ᱢᱚᱬᱮ ᱜᱚᱴᱮᱱ ᱢᱮᱱᱟᱜᱼᱟ ᱚᱱᱟ ᱫᱚ ᱞᱟᱴᱩᱭ ᱱᱟ ᱢᱚᱴᱟ ᱢᱩᱴᱤ ᱠᱷᱟᱱᱴᱟᱲ ᱫᱟᱨᱮ ᱢᱤᱴᱮᱱ ᱢᱮᱱᱟᱜᱼᱟ ᱱᱟᱲᱠᱳᱞ ᱫᱟᱨᱮ ᱢᱤᱫᱴᱮᱱ ᱢᱮᱱᱟᱜᱼᱟ ᱢᱟᱱᱮ ᱟᱞᱮ ᱚᱲᱟᱜ ᱫᱚ ᱜᱚᱴᱟᱜᱮ ᱢᱟᱱᱮ ᱫᱟᱨᱮ ᱫᱚ ᱢᱮᱱᱟᱜᱼᱟ ᱚᱱᱟ ᱥᱟᱶᱛᱮ ᱚᱱᱟ ᱡᱮᱴᱟ ᱥᱚᱵᱽᱡᱤ ᱵᱟᱜᱟᱱᱤᱧ ᱨᱚᱦᱚᱭ ᱟᱠᱟᱫᱟ ᱥᱩᱫᱩ ᱚᱱᱟ ᱜᱮ ᱧᱮᱞ ᱨᱮᱱᱟᱜ ᱤᱭᱟᱹ ᱫᱚ ᱚᱱᱟᱜᱮ ᱧᱮᱞ ᱵᱟᱠᱷᱨᱟᱛᱮ ᱦᱚᱲ ᱞᱟᱜᱟᱜᱼᱟ ᱚᱱᱟ ᱜᱮᱧ ᱢᱮᱱ ᱦᱚᱴᱚ ᱟᱠᱟᱫ ᱠᱚᱣᱟ ᱤᱧ ᱫᱟᱫᱟ ᱛᱟᱠᱚ ᱩᱱᱠᱩ ᱠᱚ ᱧᱮᱞ ᱦᱟᱛᱟᱲ ᱫᱟ